ᱤᱧ ᱫᱚ ᱵᱟᱭᱤᱠ ᱛᱮᱫᱚ ᱱᱤᱭᱟᱹ ᱠᱚ ᱡᱟᱭᱜᱟᱧ ᱥᱮᱱ ᱟᱠᱟᱱᱟ ᱢᱟᱥᱟᱧᱡᱳᱨ ᱡᱮᱢᱚᱱ ᱛᱟᱨᱟᱯᱤᱴ ᱟᱵᱟᱨ ᱱᱚᱛᱮ ᱵᱚᱱᱚᱵᱷᱤᱞᱟ ᱛᱟᱨᱟᱯᱤᱴ ᱞᱮ ᱨᱮᱦᱚᱸ ᱛᱚ ᱪᱟᱞᱟᱜ ᱜᱟᱱᱚᱜᱼᱟ ᱚᱸᱰᱮ ᱫᱚ ᱯᱩᱡᱟᱹ ᱞᱟᱹᱜᱤᱫ ᱛᱮᱜᱮ ᱛᱚᱞᱮ ᱪᱟᱞᱟᱜᱼᱟ ᱯᱩᱡᱟᱹ ᱯᱩᱡᱟᱹ ᱯᱟᱴ ᱞᱟᱹᱜᱤᱫ ᱟᱨ ᱥᱩᱨ ᱥᱩᱨᱛᱮᱧ ᱥᱮᱱ ᱟᱠᱟᱱᱟ ᱡᱮᱢᱚᱱ ᱵᱚᱱᱚᱵᱷᱤᱞᱟ ᱫᱚᱧ ᱪᱟᱞᱟᱣ ᱟᱠᱟᱱᱟ ᱵᱟᱭᱤᱠ ᱛᱮᱫᱚ ᱯᱟᱛᱟ ᱠᱚ ᱧᱮᱞ ᱥᱮ ᱯᱮᱲᱟ ᱠᱚ ᱦᱮᱱᱟᱜ ᱠᱚ ᱛᱟᱞᱮᱜᱮᱭᱟ ᱟᱵᱟᱨ ᱮᱴᱟᱜ ᱫᱤᱱ ᱦᱚᱸ ᱜᱩᱡᱩᱜ ᱵᱩᱨᱩᱜ ᱠᱷᱚᱵᱚᱨ ᱦᱟᱛᱟᱣ ᱞᱟᱹᱜᱤᱫ ᱛᱮ ᱵᱟᱭᱤᱠ ᱛᱮᱜᱮ ᱞᱮ ᱥᱮᱱᱚᱜᱼᱟ ᱟᱨ ᱱᱚᱜ ᱚᱭ ᱡᱮᱢᱚᱱ ᱵᱟᱯᱞᱟ ᱵᱤᱦᱟᱹ ᱩᱱᱥᱩᱢᱟᱹᱭ ᱦᱚᱸᱞᱮ ᱪᱟᱞᱟᱜᱼᱟ ᱥᱩᱨ ᱥᱩᱨᱛᱮᱜᱮᱧ ᱥᱮᱱ ᱵᱟᱲᱟᱣ ᱟᱠᱟᱱᱟ ᱟᱫᱚ ᱵᱟᱭᱤᱠ ᱛᱮᱫᱚ ᱵᱚᱞᱮ ᱱᱤᱭᱟᱹᱜᱮ ᱥᱩᱵᱤᱛᱟ ᱛᱟᱲᱟᱛᱟᱲᱤᱢ ᱪᱟᱞᱟᱜᱼᱟ ᱛᱟᱲᱟ ᱛᱟᱲᱤᱢ ᱦᱤᱡᱩᱜᱼᱟ ᱟᱨ ᱵᱟᱥ ᱛᱮᱢ ᱚᱯᱮᱠᱠᱷᱟ ᱞᱮᱠᱷᱟᱱ ᱫᱚ ᱫᱮᱨᱤᱜᱼᱟ ᱛᱚ ᱚᱱᱟᱛᱮ ᱵᱟᱭᱤᱠ ᱛᱮᱜᱮ ᱰᱷᱮᱨ ᱞᱮ ᱪᱟᱞᱟᱜᱼᱟ